ᱤᱧ ᱫᱩᱧ ᱥᱟᱱᱛᱟᱞ ᱡᱟᱹᱛᱤ ᱠᱟᱱᱟ ᱟᱨ ᱤᱧ ᱥᱟᱱᱛᱟᱞ ᱦᱚᱯᱚᱱ ᱠᱟᱱᱟ ᱥᱟᱱᱛᱟᱞ ᱡᱟᱹᱛᱤ ᱨᱤᱧ ᱡᱟᱱᱟᱢ ᱟᱠᱟᱱᱟ ᱚᱱᱟᱛᱮ ᱤᱧᱟᱹᱜ ᱨᱚᱲ ᱯᱟᱹᱨᱥᱤ ᱫᱚ ᱥᱟᱱᱛᱟᱞᱤ ᱠᱟᱱᱟ ᱟᱨ ᱥᱟᱱᱛᱟᱞᱤ ᱨᱮ ᱱᱩᱱᱟᱹᱜ ᱢᱚᱸᱡᱼᱢᱚᱸᱡ ᱠᱤᱥᱟᱹ ᱠᱚ ᱢᱮᱱᱟᱜᱼᱟ ᱥᱮ ᱠᱟᱹᱦᱱᱤ ᱠᱚ ᱢᱮᱱᱟᱜᱼᱟ ᱡᱮᱞᱮᱠᱟᱼ ᱡᱟᱹᱛ ᱯᱟᱹᱨᱤᱥ ᱵᱟᱵᱚᱫ ᱨᱮ ᱛᱤᱱᱨᱮ ᱤᱧᱟᱹᱜ ᱧᱩᱛᱩᱢᱤᱧ ᱞᱟᱹᱭᱮᱫᱟ ᱩᱱ ᱨᱮᱜᱮ ᱤᱧᱟᱹᱜ ᱡᱟᱹᱛ ᱯᱟ ᱨᱤᱥ ᱦᱚᱸᱧᱞᱟᱹᱭᱮᱫᱟ ᱟᱨ ᱡᱟᱹᱛᱼᱯᱟᱹᱨᱤᱥᱤᱧ ᱞᱟᱹᱭ ᱞᱮᱠᱷᱟᱱ ᱤᱧᱟᱹᱜ ᱩᱯᱨᱩᱢ ᱫᱚ ᱥᱚᱫᱚᱨᱚᱜ ᱠᱟᱱᱟ ᱤᱧ ᱫᱩᱧ ᱥᱟᱱᱛᱟᱞ ᱠᱟᱱᱟ ᱢᱮᱱᱛᱮ ᱟᱨ ᱢᱤᱫ ᱢᱟ ᱥᱟᱱᱛᱟᱞ ᱛᱤᱧ ᱨᱚᱲᱮᱫ ᱟᱪᱪᱷᱟ ᱟᱨᱦᱚᱸ ᱨᱟᱹᱥᱠᱟᱹᱧ ᱵᱩᱡᱷᱟᱹᱣᱟᱹ ᱥᱮ ᱜᱚᱨᱚᱵᱤᱧ ᱵᱩᱡᱷᱟᱹᱣᱮᱫᱟ ᱪᱮᱫᱟᱜ ᱥᱟᱛᱟᱞᱟᱜ ᱵᱷᱟᱥ ᱛᱮ ᱥᱤᱨᱤᱧ ᱠᱩ ᱪᱮᱫᱞᱮᱠᱟᱼ ᱫᱚᱝ ᱞᱟᱸᱜᱽᱬᱮ ᱥᱚᱨᱦᱟᱭ ᱫᱟᱸᱥᱟᱭ ᱢᱤᱢᱤᱫ ᱚᱠᱛᱮ ᱨᱮ ᱥᱮ ᱢᱤᱢᱤᱫ ᱥᱚᱢᱚᱭ ᱨᱮ ᱢᱤᱫ ᱨᱚᱠᱚᱢ ᱠᱚ ᱥᱤᱨᱤᱧᱟ ᱥᱚᱨᱦᱟᱭ ᱥᱚᱢᱚᱭ ᱫᱚ ᱥᱚᱨᱦᱟᱭ ᱜᱮᱠᱚ ᱥᱤᱨᱤᱧᱟ ᱞᱟᱜᱽᱬᱮ ᱥᱚᱢᱚᱭ ᱫᱚ ᱞᱟᱜᱽᱬᱮ ᱜᱮᱠᱚ ᱥᱮᱨᱮᱧᱟ ᱫᱚᱝ ᱥᱚᱢᱚᱭ ᱫᱚ ᱫᱚᱝ ᱠᱚ ᱥᱤᱨᱤᱧᱟ ᱚᱱᱟᱛᱮ ᱤᱧ ᱫᱚ ᱟᱹᱰᱤ ᱠᱩᱥᱤ ᱨᱟᱹᱥᱠᱟᱹᱧ ᱟᱴᱠᱟᱨᱟ ᱥᱟᱱᱛᱟᱞᱤ ᱵᱷᱟᱥᱟ ᱛᱮᱫᱚ ᱟᱨ ᱥᱟᱱᱛᱟᱞᱤ ᱨᱤᱛᱤ ᱨᱮᱣᱟᱡ ᱫᱚ ᱚᱱᱟᱛᱮ ᱱᱤᱛᱳᱜ ᱱᱚᱶᱟ ᱥᱟᱱᱛᱟᱞᱤ ᱵᱷᱟᱥᱟ ᱫᱚ ᱡᱟᱹᱥᱛᱤ ᱠᱟᱭᱛᱮ ᱞᱟᱦᱟ ᱥᱮᱡ ᱪᱟᱞᱟᱜ ᱠᱟᱱᱟ ᱥᱮ ᱟᱹᱰᱤ ᱮᱥᱮᱨᱚᱜ ᱠᱟᱱᱟ